ᱱᱚᱣᱟ ᱡᱮ ᱵᱮᱵᱽᱥᱟ ᱵᱮᱵᱽᱥᱟ ᱡᱚᱛᱚ ᱦᱚᱲ ᱛᱮᱫᱚ ᱵᱟᱝ ᱦᱩᱭᱩᱜᱼᱟ ᱚᱠᱚᱭ ᱵᱮᱵᱽᱥᱟᱭ ᱠᱚᱨᱟᱣᱫᱟ ᱩᱱᱤ ᱦᱚᱭ ᱵᱟᱰᱟᱭᱟ ᱵᱮᱵᱽᱥᱟ ᱨᱮᱫᱚ ᱞᱚᱥ ᱦᱩᱭᱩᱜ ᱜᱮᱭᱟ ᱮᱱᱠᱷᱟᱱ ᱵᱮᱵᱽᱥᱟ ᱡᱚᱫᱤ ᱴᱷᱤᱠ ᱢᱚᱛᱚ ᱦᱩᱭ ᱞᱮᱱᱠᱷᱟᱡ ᱯᱚᱭᱥᱟ ᱦᱚᱸ ᱢᱟᱱᱮ ᱪᱮᱫ ᱯᱚᱭᱥᱟ ᱡᱟᱹᱥᱛᱤ ᱜᱟᱱᱚᱜᱼᱟ ᱚᱠᱚᱭ ᱵᱮᱵᱽᱥᱟᱭ ᱵᱩᱡᱷᱟᱹᱣ ᱠᱟᱫᱟ ᱩᱱᱤᱜᱮ ᱵᱮᱵᱽᱥᱟᱭ ᱠᱚᱨᱟᱣ ᱫᱟᱲᱮᱭᱟᱜᱼᱟ ᱚᱠᱚᱭ ᱵᱟᱭ ᱠᱚᱨᱟᱣ ᱠᱟᱫᱟ ᱩᱱᱤᱫᱚ ᱯᱨᱚᱛᱷᱚᱢ ᱞᱟᱹᱜᱤᱫ ᱪᱤᱱᱛᱟᱹᱜᱼᱟ ᱡᱮ ᱩᱱᱤᱭᱟᱜ ᱞᱚᱥ ᱦᱩᱭᱩᱜᱼᱟ ᱠᱤᱱᱛᱩ ᱵᱮᱵᱽᱥᱟ ᱡᱚᱫᱤ ᱴᱷᱤᱠ ᱢᱚᱛᱚ ᱵᱩᱡᱷᱟᱹᱣ ᱞᱮᱱᱠᱷᱟᱡ ᱚᱱᱟᱫᱚ ᱩᱱᱤᱫᱚ ᱢᱚᱡᱽ ᱡᱮᱱᱚ ᱢᱚᱡᱽ ᱡᱟᱭᱜᱟ ᱨᱮ ᱥᱮᱴᱮᱨ ᱫᱟᱲᱮᱭᱟᱜᱼᱟ ᱩᱱᱤᱭᱟᱜ ᱜᱷᱟᱨᱚᱸᱡᱽ ᱦᱚᱸ ᱢᱚᱡᱽ ᱛᱮ ᱥᱟᱨᱦᱟᱜᱼᱟ ᱵᱮᱵᱽᱥᱟ ᱡᱚᱫᱤ ᱩᱱᱤ ᱴᱷᱤᱠ ᱢᱚᱛᱚ ᱠᱚᱨᱟᱣ ᱞᱮᱠᱷᱟᱡ ᱛᱟᱦᱚᱞᱮ ᱩᱱᱤᱭᱟᱜ ᱜᱷᱟᱨᱚᱸᱡᱽ ᱢᱚᱡᱽ ᱛᱮ ᱪᱟᱞᱟᱜᱼᱟ ᱪᱮᱫ ᱞᱮᱠᱟᱛᱮ ᱩᱱᱤ ᱟᱭᱟᱜ ᱵᱟᱝ ᱮᱴᱟᱜ ᱦᱚᱲᱟᱜ ᱥᱩᱡᱳᱜᱽ ᱥᱩᱵᱤᱫᱷᱟ ᱦᱚᱭ ᱠᱚᱨᱟᱣ ᱫᱟᱲᱮᱭᱟᱜᱼᱟ ᱮᱴᱟᱜ ᱮᱴᱟᱜ ᱦᱚᱲ ᱡᱟᱹᱢᱤ ᱮᱢᱟᱣ ᱫᱟᱲᱮᱭᱟᱭᱟ ᱮᱴᱟᱜ ᱦᱚᱲᱟᱜ ᱜᱷᱟᱨᱚᱸᱡᱽ ᱦᱚᱭ ᱢᱚᱡᱽ ᱮ ᱫᱟᱲᱮᱭᱟᱜᱼᱟ ᱵᱮᱵᱽᱥᱟ ᱨᱮ ᱵᱤᱵᱷᱤᱱᱱᱚ ᱨᱚᱠᱚᱢ ᱯᱚᱫᱽᱫᱷᱚᱛᱤ ᱢᱮᱱᱟᱜᱼᱟ ᱵᱤᱵᱷᱤᱱᱱᱚ ᱨᱚᱠᱚᱢ ᱡᱤᱱᱤᱥ ᱢᱮᱱᱟᱜᱼᱟ ᱚᱠᱚᱭ ᱫᱟᱲᱮᱭᱟᱜ ᱩᱱᱤ ᱜᱮᱭ ᱠᱚᱨᱟᱣᱟ ᱚᱠᱚᱭ ᱵᱟᱭ ᱫᱟᱲᱮᱭᱟᱜ ᱩᱱᱤᱫᱚ ᱯᱨᱚᱛᱷᱚᱢ ᱨᱮᱜᱮᱭ ᱪᱤᱱᱛᱟᱹᱜ ᱟᱭ ᱡᱮ ᱤᱧᱟᱹᱜ ᱵᱟᱝ ᱦᱩᱭᱩᱜᱼᱟ ᱵᱟᱹᱧ ᱫᱟᱲᱮᱭᱟᱜᱼᱟ ᱵᱮᱵᱽᱥᱟ ᱨᱮᱭᱟᱜ ᱵᱤᱵᱷᱤᱱᱱᱚ ᱨᱚᱠᱚᱢ ᱡᱤᱱᱤᱥ ᱠᱟᱱ ᱜᱮᱭᱟ ᱚᱠᱚᱭ ᱫᱚ ᱵᱮᱵᱽᱥᱟ ᱦᱮᱱᱟᱜ ᱛᱟᱭᱟ ᱛᱟᱨᱯᱚᱨᱮ ᱠᱤᱪᱨᱤᱡ ᱠᱷᱟᱺᱰᱩᱣᱟᱹᱜ ᱵᱮᱵᱽᱥᱟ ᱦᱮᱱᱟᱜᱼᱟ ᱛᱟᱨᱯᱚᱨᱮ ᱥᱚᱵᱽᱡᱤ ᱵᱮᱵᱽᱥᱟ ᱦᱮᱱᱟᱜᱼᱟ ᱟᱵᱚ ᱥᱟᱱᱛᱟᱲ ᱥᱚᱢᱟᱡᱽ ᱨᱮᱭᱟᱜ ᱵᱤᱵᱷᱤᱱᱱᱚ ᱨᱚᱠᱚᱢ ᱦᱚᱲ ᱦᱮᱱᱟᱜ ᱵᱚᱱᱟ ᱢᱟᱱᱮ ᱵᱤᱵᱷᱤᱱᱱᱚ ᱨᱚᱠᱚᱢ ᱵᱮᱵᱽᱥᱟᱭ ᱫᱟᱠᱚ ᱚᱱᱟ ᱵᱮᱵᱽᱥᱟ ᱛᱮᱜᱮ ᱵᱚ ᱟᱠᱚᱣᱟᱜ ᱜᱷᱟᱨᱚᱸᱡᱽ ᱪᱟᱞᱟᱜ ᱠᱟᱱ ᱛᱟᱠᱳᱣᱟ ᱚᱠᱟᱭ ᱵᱩᱡᱷᱟᱹᱣ ᱠᱟᱫᱟ ᱩᱱᱤᱜᱮ ᱫᱟᱲᱮᱭᱟᱜᱼᱟ ᱚᱠᱚᱭ ᱵᱟᱭ ᱵᱩᱡᱷᱟᱹᱣ ᱠᱟᱫᱟ ᱩᱱᱤ ᱫᱚ ᱵᱟᱭ ᱫᱟᱲᱮᱭᱟᱜᱼᱟ